ᱦᱮᱸ ᱱᱟᱦᱟᱜ ᱡᱩᱜᱽ ᱨᱮᱱ ᱟᱵᱚ ᱨᱮᱱ ᱯᱚᱼᱯᱚᱝᱲᱟ ᱠᱚ ᱱᱮᱛᱟᱨ ᱱᱚᱶᱟ ᱤᱱᱴᱟᱨᱱᱮᱴ ᱰᱤᱡᱤᱴᱟᱞ ᱡᱩᱜᱽ ᱨᱮ ᱦᱮᱡ ᱠᱟᱛᱮᱫ ᱟᱵᱚᱣᱟᱜ ᱞᱟᱭ ᱞᱟᱠᱪᱟᱨ ᱥᱟᱥᱠᱨᱤᱛᱤ ᱱᱚᱶᱟ ᱠᱚ ᱟᱹᱰᱤ ᱟᱸᱴ ᱯᱨᱚᱵᱷᱟᱵ ᱯᱟᱲᱟᱜ ᱠᱟᱱᱟ ᱱᱚᱶᱟ ᱰᱤ ᱡᱮ ᱦᱮᱡ ᱠᱟᱛᱮᱫ